ᱵᱷᱟᱨᱚᱛ ᱵᱟᱨᱦᱮ ᱨᱮ ᱤᱧ ᱠᱩᱥᱤ ᱞᱮᱠᱟᱱᱟᱜ ᱥᱟᱨᱯᱷᱤᱝ ᱫᱚ ᱦᱩᱭᱩᱜ ᱠᱟᱱᱟ ᱢᱤᱫᱴᱟᱝ ᱢᱟᱨᱟᱝ ᱚᱠᱚᱡ ᱟᱹᱰᱤ ᱞᱟᱥᱟᱲᱦᱮᱫ ᱯᱩᱠᱷᱨᱤ ᱦᱩᱭ ᱠᱚᱜᱼᱟ ᱚᱸᱰᱮ ᱤᱧᱤᱧ ᱥᱟᱨᱯᱷᱤᱝᱟ ᱟᱨ ᱫᱟᱜ ᱤᱧ ᱦᱮᱞᱠᱟᱣᱟ ᱟᱨ ᱮᱠᱞᱟᱜᱮᱧ ᱛᱟᱦᱮᱸ ᱠᱚᱜᱼᱟ ᱚᱸᱰᱮ ᱤᱧ ᱠᱩᱥᱤ ᱦᱮᱢᱟᱞ ᱦᱮᱢᱟᱞ ᱨᱮᱭᱟᱲ ᱨᱮᱭᱟᱲ ᱫᱟᱜ ᱛᱟᱦᱮᱸ ᱠᱚᱜᱼᱟ ᱚᱸᱰᱮ ᱤᱧᱤᱧ ᱥᱟᱨᱯᱷᱤᱝᱟ ᱟᱹᱰᱤ ᱢᱚᱸᱡᱽ ᱨᱟᱹᱥᱠᱟᱹᱧ ᱵᱩᱡᱷᱟᱹᱣ ᱠᱮᱭᱟ ᱦᱩᱱᱟᱹᱝ